ᱵᱟᱸᱠᱩᱲᱟ ᱦᱚᱱᱚᱛ ᱨᱮ ᱞᱟ ᱠᱛᱤᱭᱟᱱ ᱢᱤᱰᱤᱭᱟ ᱟᱣᱩᱴᱞᱮᱴ ᱥᱮ ᱰᱚᱜᱚᱨ ᱨᱮᱭᱟᱜ ᱯᱷᱮᱰᱟᱛ ᱠᱚ ᱫᱚ ᱦᱩᱭᱩᱜ ᱠᱟᱱᱟ ᱟᱱᱚᱱᱫᱚ ᱵᱟᱡᱟᱨ ᱯᱚᱛᱛᱨᱤᱠᱟ ᱵᱚᱨᱛᱢᱟᱱ ᱮᱢᱟᱱᱟᱜ ᱠᱚ ᱱᱚᱣᱟ ᱟᱣᱩᱴᱞᱮᱴ ᱥᱮ ᱯᱷᱮᱰᱟᱛ ᱠᱚ ᱠᱷᱚᱵᱚᱨ ᱠᱟᱜᱚᱡᱽ ᱫᱟᱨᱟᱭ ᱛᱮ ᱡᱚᱯᱲᱟᱣᱮ ᱫᱚᱦᱚ ᱟᱠᱟᱫ ᱵᱚᱱᱟ ᱡᱟᱦᱟᱸ ᱛᱤᱱᱟᱹᱜ ᱠᱷᱚᱵᱚᱨ ᱠᱟᱜᱚᱡᱽ ᱢᱮᱱᱟᱜᱼᱟ ᱚᱱᱟ ᱠᱚ ᱵᱟᱫᱽ ᱠᱟᱛᱮ ᱴᱤᱵᱷᱤ ᱢᱟᱫᱽᱫᱷᱭᱚᱢ ᱛᱮ ᱦᱚᱸ ᱠᱷᱚᱵᱚᱨ ᱵᱚᱱ ᱧᱟᱢ ᱮᱫᱼᱟ ᱟᱞᱮ ᱦᱚᱱᱚᱛ ᱨᱮ ᱰᱟᱦᱟᱨ ᱠᱚ ᱵᱟᱹᱲᱤᱡ ᱪᱟᱵᱟ ᱟᱠᱟᱱᱟ ᱚᱱᱟ ᱰᱟᱦᱟᱨ ᱥᱮ ᱨᱳᱰ ᱤᱫᱤ ᱠᱟᱛᱮ ᱢᱤᱰᱤᱭᱟ ᱠᱚᱣᱟᱜ ᱱᱚᱡᱚᱨ ᱮᱢ ᱟᱹᱰᱤ ᱜᱤ ᱞᱟᱹᱠᱛᱤ ᱠᱟᱱᱟ